ᱦᱮᱞᱳ ᱰᱨᱟᱭᱵᱷᱟᱨ ᱜᱚᱢᱠᱮ ᱚᱠᱟᱨᱮ ᱢᱮᱱᱟᱜ ᱠᱟᱜ ᱢᱮᱭᱟ ᱢᱤᱫ ᱴᱟᱲᱟᱝ ᱯᱟᱨᱚᱢ ᱮᱱᱟ ᱱᱤᱛᱚᱜ ᱦᱚᱸ ᱵᱟᱢ ᱥᱮᱴᱮᱨ ᱞᱮᱱ ᱫᱚ ᱤᱧ ᱦᱟᱱᱮ ᱢᱤᱫ ᱴᱟᱲᱟᱝ ᱠᱷᱚᱱᱤᱧ ᱛᱟᱸᱜᱤ ᱠᱟᱜ ᱢᱮᱭᱟ ᱱᱤᱛᱚᱜ ᱦᱚᱸ ᱵᱟᱢ ᱥᱮᱴᱮᱨᱚᱜ ᱠᱟᱱᱟ ᱞᱚᱜᱚᱱ ᱧᱚᱜ ᱥᱮᱴᱮᱨᱚᱜ ᱢᱮ